ᱡᱟᱹᱯᱩᱫ ᱢᱳᱥᱳᱢ ᱫᱚ ᱚᱱᱟᱠᱚ ᱢᱮᱱᱟ ᱡᱟᱦᱟᱸ ᱠᱤ ᱟᱥᱟᱲ ᱵᱚᱸᱜᱟ ᱟᱥᱟᱲ ᱵᱚᱸᱜᱟ ᱚᱱᱠᱟᱭ ᱡᱟᱹᱯᱩᱫᱟ ᱡᱟᱦᱟᱸ ᱠᱤ ᱫᱷᱟᱹᱨᱛᱤ ᱫᱷᱩᱲᱤ ᱜᱟᱰᱟ ᱱᱟᱹᱲᱤ ᱫᱷᱤᱨᱤ ᱫᱟᱨᱮ ᱜᱚᱴᱟᱜᱮ ᱫᱟᱜ ᱜᱮ ᱫᱟᱜ ᱜᱮ ᱥᱚᱠᱛᱚᱭ ᱡᱟᱹᱯᱩᱫ ᱞᱮᱠᱷᱟᱱ ᱫᱚ ᱥᱚᱠᱛᱚ ᱜᱟᱰᱟ ᱵᱟᱱᱚᱜᱼᱟ ᱟᱨ ᱵᱟᱹᱫ ᱵᱟᱹᱭᱦᱟᱹᱲ ᱠᱚᱨᱮ ᱫᱟᱜ ᱜᱮ ᱞᱟᱞᱮᱪᱟᱯᱮ ᱛᱟᱦᱮᱱᱟ ᱴᱷᱟᱱᱰᱟ ᱢᱳᱥᱳᱢ ᱨᱮᱫᱚ ᱟᱹᱰᱤ ᱦᱚᱲ ᱟᱹᱰᱤ ᱮᱴᱟᱜ ᱞᱮᱠᱟ ᱨᱟᱵᱟᱝ ᱠᱚᱣᱟ ᱡᱟᱦᱟᱸ ᱠᱤ ᱚᱠᱚᱭ ᱠᱚᱢᱵᱚᱞᱛᱮ ᱳᱭᱳ ᱟᱠᱟᱱᱟᱭ ᱚᱠᱚᱭ ᱥᱮᱸᱜᱮᱞ ᱨᱮᱭ ᱡᱩᱨᱩᱜ ᱟᱠᱟᱱᱟᱭ ᱚᱠᱚᱭ ᱚᱲᱟᱜ ᱵᱷᱤᱛᱨᱤ ᱠᱷᱚᱱ ᱩᱰᱩᱠᱜᱮ ᱵᱟᱭ ᱩᱰᱩᱠᱚᱜ ᱠᱟᱱᱟ ᱫᱟᱜ ᱱᱩᱱᱟᱹᱜ ᱴᱷᱟᱱᱰᱟ ᱛᱟᱦᱮᱱᱟ ᱚᱠᱚᱭ ᱡᱚᱴᱮᱫ ᱜᱮ ᱵᱟᱭ ᱥᱟᱱᱟᱭᱟ ᱚᱠᱚᱭ ᱯᱮ ᱫᱤᱱᱦᱚᱸ ᱵᱟᱭ ᱩᱢᱩᱜ ᱠᱟᱱᱟ ᱚᱠᱚᱭ ᱚᱱᱟ ᱫᱟᱜ ᱛᱮᱛᱟᱝᱼᱮ ᱠᱟᱱ ᱛᱚᱵᱮᱭ ᱧᱩᱭᱟ ᱵᱟᱠᱷᱟᱡ ᱫᱚ ᱴᱷᱟᱱᱰᱟᱛᱮ ᱩᱱᱤ ᱧᱩᱦᱚᱸ ᱵᱟᱭ ᱥᱟᱱᱟᱭᱟ ᱫᱟᱜ ᱡᱟᱹᱯᱩᱫ ᱟᱨ ᱴᱷᱟᱱᱰᱟ ᱫᱚ ᱟᱹᱰᱤ ᱵᱮᱥ ᱫᱚ ᱵᱮᱥᱜᱮᱭᱟ ᱵᱟᱹᱠᱤᱡ ᱟᱹᱰᱤ ᱠᱚᱥᱴᱚᱦᱚᱸ ᱵᱟᱠᱤ ᱢᱮᱱᱟᱜᱼᱟ ᱰᱷᱮᱨᱮ ᱫᱟᱜ ᱠᱷᱟᱱ ᱚᱲᱟᱜ ᱠᱚ ᱠᱚᱨᱮ ᱫᱟᱜ ᱠᱚ ᱵᱚᱞᱚᱱᱟ ᱰᱷᱮᱨ ᱵᱟᱱ ᱦᱤᱡᱩᱜᱼᱟ ᱚᱠᱟ ᱜᱟᱰᱟ ᱫᱷᱟᱨᱮ ᱚᱲᱟᱜ ᱠᱚ ᱢᱮᱱᱟᱜ ᱠᱷᱟᱱᱛᱮ ᱚᱲᱟᱜ ᱠᱚᱛᱮᱦᱚᱸ ᱟᱹᱛᱩ ᱦᱩᱭ ᱫᱟᱲᱮᱭᱟᱜᱼᱟ ᱰᱷᱮᱨ ᱡᱩᱫᱤ ᱫᱟᱜ ᱠᱷᱟᱱᱮ ᱰᱷᱮᱨ ᱵᱟᱱᱛᱮ ᱜᱟᱰᱟ ᱫᱷᱤᱨᱤ ᱫᱟᱨᱮ ᱠᱚᱨᱮ ᱫᱟᱜ ᱜᱚᱴᱟ ᱯᱮᱨᱮᱡᱚᱜᱼᱟ ᱜᱚᱴᱟ ᱥᱟᱨᱮᱲᱚᱜᱼᱟ ᱚᱱᱟᱛᱮ ᱟᱥᱟᱲ ᱵᱚᱸᱜᱟ ᱫᱚ ᱦᱩᱲᱩ ᱵᱚᱱ ᱪᱟᱥᱟ ᱫᱟᱜ ᱡᱟᱹᱲᱤ ᱛᱮᱜᱮ ᱟᱨ ᱴᱷᱟᱱᱰᱟ ᱢᱳᱢᱥᱳᱢ ᱨᱮᱫᱚ ᱮᱠᱪᱩᱭᱮᱞᱤ ᱡᱚᱛᱚᱜᱮ ᱟᱹᱰᱤ ᱡᱳᱨ ᱠᱚ ᱠᱚᱥᱴᱚ ᱧᱚᱜᱚᱜᱼᱟ ᱴᱷᱟᱱᱰᱟᱛᱮ ᱵᱟᱨᱦᱮ ᱥᱮᱫ ᱠᱚ ᱵᱟᱝ ᱩᱰᱩᱠ ᱜᱟᱱᱚᱜᱼᱟ ᱵᱟᱲᱟ ᱥᱟᱱᱟ ᱠᱚᱣᱟ ᱟᱨ ᱠᱟᱹᱢᱤ ᱦᱚᱸ ᱟᱹᱰᱤᱡᱳᱨ ᱛᱟᱦᱮᱱᱟ ᱪᱮᱫᱟᱜ ᱥᱮ ᱦᱩᱲᱩ ᱠᱚᱵᱚᱱ ᱤᱨ ᱠᱟᱜᱼᱟ ᱦᱩᱲᱩ ᱠᱚ ᱤᱨ ᱠᱟᱛᱮᱫ ᱚᱱᱟ ᱫᱟᱞ ᱛᱚᱞ ᱟᱹᱰᱤᱜᱟᱱ ᱚᱱᱠᱟ ᱠᱚᱥᱴᱚ ᱵᱩᱡᱷᱟᱹᱜᱼᱟ ᱚᱱᱟᱛᱮ ᱴᱷᱟᱱᱰᱟ ᱢᱳᱥᱳᱢ ᱫᱚ ᱠᱟᱹᱴᱤᱡ ᱠᱚᱥᱴᱚ ᱢᱳᱣᱥᱳᱢ ᱠᱟᱱᱟ ᱟᱨ ᱫᱟᱜ ᱡᱟᱹᱯᱩᱫ ᱢᱳᱣᱥᱳᱢ ᱫᱚ ᱦᱚᱲ ᱚᱲᱟᱜ ᱠᱷᱚᱱᱟᱜ ᱵᱟᱢ ᱚᱰᱚᱠ ᱫᱟᱲᱮᱭᱟᱜᱼᱟ ᱡᱩᱫᱤ ᱰᱷᱮᱨᱮ ᱫᱟᱜ ᱠᱷᱟᱱ ᱫᱚ